ᱥᱟᱱᱛᱟᱲᱤ ᱯᱟᱹᱨᱥᱤ ᱫᱚ ᱚᱥᱴᱤᱠ ᱯᱟᱹᱨᱥᱤ ᱜᱷᱟᱨᱚᱸᱡᱽ ᱨᱮᱭᱟᱜ ᱢᱤᱫ ᱫᱟᱬᱢᱟᱠᱟᱲ ᱯᱟᱹᱨᱥᱤ ᱠᱟᱱᱟ ᱱᱚᱣᱟ ᱯᱟᱹᱨᱥᱤ ᱛᱮ ᱨᱚᱨᱚᱲᱟᱱ ᱜᱚᱲ ᱠᱚᱫᱚ ᱟᱭᱢᱟ ᱞᱮᱠᱟᱱ ᱢᱮᱱᱟᱜ ᱠᱚᱣᱟ ᱡᱮᱞᱮᱠᱟ ᱧᱮᱞᱚᱜᱼᱟ ᱱᱚᱣᱟ ᱯᱟᱹᱨᱥᱤ ᱦᱚᱸ ᱟᱹᱰᱤ ᱜᱚᱴᱟᱝ ᱦᱟᱺᱴᱤᱧ ᱛᱮ ᱦᱟᱺᱴᱤᱧ ᱠᱟᱱᱟ ᱢᱮᱫᱴᱮᱱ ᱮᱥᱴᱨᱤᱼᱮᱥᱳᱭᱮᱴᱤᱠ ᱢᱤᱫᱴᱮᱱ ᱫᱚ ᱚᱥᱴᱨᱳᱼᱱᱮᱥᱮᱭᱟᱴᱤᱠ ᱱᱚᱣᱟ ᱨᱮᱱᱟᱜ ᱟᱨᱚ ᱦᱟᱺᱴᱤᱧ ᱢᱮᱱᱟᱜᱼᱟ ᱚᱥᱴᱨᱳᱮᱥᱤᱭᱟᱴᱤᱠ ᱨᱮᱫᱚ ᱢᱮᱱᱟᱜᱼᱟ ᱥᱟᱱᱛᱟᱲ ᱦᱳ ᱢᱩᱱᱰᱟ ᱠᱷᱟᱲᱭᱟ ᱵᱤᱨᱦᱚᱲ ᱵᱷᱩᱢᱤᱡᱽ ᱟᱨᱚ ᱮᱢᱟᱱ ᱠᱚ ᱢᱮᱱᱟᱜ ᱠᱚᱣᱟ ᱱᱚᱝᱠᱟ ᱜᱮ ᱧᱮᱞᱚᱜᱼᱟ ᱱᱚᱣᱟ ᱥᱟᱱᱛᱟᱲᱤ ᱯᱟᱹᱨᱥᱤ ᱫᱚ ᱟᱹᱰᱤ ᱢᱟᱨᱮ ᱥᱮ ᱱᱚᱣᱟ ᱜᱮ ᱟᱨᱠᱤ ᱡᱷᱚᱛᱚ ᱠᱷᱚᱱ ᱢᱟᱲᱟᱝ ᱛᱮᱱᱟᱜ ᱥᱟᱱᱛᱟᱲ ᱯᱟᱹᱨᱥᱤ ᱜᱮ ᱦᱳᱭᱳᱜ ᱠᱟᱱᱟ ᱵᱚᱣᱟᱜ ᱱᱚᱣᱟ ᱫᱤᱥᱚᱢ ᱨᱮᱫᱚ ᱟᱨᱠᱤ ᱱᱚᱣᱟ ᱥᱟᱱᱛᱟᱲ ᱯᱟᱹᱨᱥᱤ ᱜᱮ ᱯᱳᱭᱞᱳ ᱟᱨᱠᱤ ᱨᱚᱨᱚᱲᱟᱱ ᱦᱚᱲ ᱫᱚᱠᱚ ᱛᱟᱦᱮᱸ ᱠᱟᱱᱟ ᱟᱨ ᱱᱚᱣᱟ ᱯᱟᱹᱨᱥᱤ ᱛᱮ ᱨᱚᱨᱚᱲᱟᱱ ᱦᱚᱲ ᱠᱚᱫᱚ ᱟᱹᱰᱤ ᱟᱭᱢᱟ ᱡᱟᱭᱜᱟ ᱥᱮ ᱴᱚᱴᱷᱟ ᱠᱚᱨᱮᱜ ᱧᱮᱞᱚᱜ ᱠᱟᱱᱟ ᱠᱚ ᱟᱨᱚ ᱱᱮᱛᱟᱨ ᱫᱚ ᱧᱮᱞᱚᱜ ᱠᱟᱱᱟ ᱱᱚᱣᱟ ᱯᱟᱹᱨᱥᱤ ᱛᱮ ᱨᱚᱨᱚᱲᱟᱱ ᱦᱚᱲ ᱠᱚᱫᱚ ᱱᱚᱣᱟ ᱟᱵᱚ ᱵᱷᱟᱨᱚᱛ ᱫᱤᱥᱚᱢ ᱨᱮᱢᱟ ᱢᱮᱱᱟᱜ ᱠᱚᱜᱮ ᱢᱮᱱᱠᱷᱟᱱ ᱱᱚᱣᱟ ᱵᱷᱟᱨᱚᱛ ᱵᱟᱭᱨᱮ ᱦᱚᱸᱠᱚ ᱨᱚᱲᱮᱜ ᱜᱮᱭᱟ ᱥᱮᱠᱚ ᱱᱚᱣᱟᱛᱮ ᱞᱟᱠᱪᱟᱨ ᱛᱮ ᱥᱮ ᱚᱞᱚᱜ ᱯᱟᱲᱦᱟᱣ ᱦᱚᱸ ᱱᱚᱣᱟ ᱯᱟᱹᱨᱥᱤ ᱛᱮ ᱱᱤᱛᱚᱜ ᱫᱚ ᱮᱛᱚᱦᱚᱵ ᱠᱟᱱᱟ ᱥᱮ ᱱᱤᱛᱚᱜ ᱦᱚᱸ ᱚᱞᱚᱜ ᱯᱟᱲᱦᱟᱣ ᱪᱟᱞᱟᱜ ᱠᱱ ᱜᱮᱭᱟ ᱟᱨᱚ ᱟᱥᱟᱭᱟᱵᱚᱱ ᱡᱮ ᱱᱚᱣᱟ ᱯᱟᱹᱨᱥᱤ ᱥᱮ ᱱᱚᱣᱟ ᱤᱭᱟᱹ ᱟᱵᱚᱣᱟᱜ ᱱᱚᱣᱟ ᱚᱞᱚᱜ ᱯᱟᱲᱦᱟᱣ ᱦᱚᱸ ᱡᱮᱢᱚᱱ ᱟᱨᱠᱤ ᱱᱤᱛᱚᱜ ᱡᱟᱦᱟᱸ ᱞᱮᱠᱟ ᱢᱮᱱᱟᱜᱼᱟ ᱦᱟᱯᱮᱱ ᱫᱤᱱ ᱡᱮᱢᱚᱱ ᱟᱨᱚ ᱱᱚᱣᱟ ᱨᱮᱱᱟᱜ ᱟᱨᱠᱤ ᱩᱱᱱᱚᱛᱤ ᱦᱩᱭᱩᱜ ᱢᱟ ᱚᱱᱠᱟᱜᱮ ᱥᱟᱱᱛᱟᱲᱤ ᱯᱟᱹᱨᱥᱤ ᱛᱮᱫᱚ ᱥᱟᱱᱛᱟᱲᱤ ᱯᱟᱹᱨᱥᱤ ᱨᱮᱱᱟᱜ ᱫᱚ ᱟᱹᱰᱤ ᱜᱟᱱᱜᱮ ᱜᱩᱱᱢᱟᱱ ᱢᱮᱱᱟᱜᱼᱟ ᱡᱮᱢᱚᱱ ᱥᱟᱱᱛᱟᱲᱤ ᱯᱟᱹᱨᱥᱤ ᱛᱮ ᱥᱚᱵ ᱥᱚᱢᱚᱭ ᱢᱤᱫᱴᱮᱱ ᱚᱱᱟ ᱫᱚ ᱨᱚᱱᱚᱲ ᱟᱹᱨᱤ ᱟᱛᱮᱫ ᱵᱚᱱ ᱨᱚᱲᱟ ᱥᱮ ᱡᱟᱦᱟᱸᱭ ᱜᱮ ᱨᱚᱲᱟᱭ ᱡᱮᱢᱚᱱ ᱢᱟᱹᱭ ᱫᱟᱹᱭ ᱚᱱᱟ ᱫᱚ ᱢᱤᱫᱴᱟᱱ ᱜᱟᱹᱦᱞᱟᱹ ᱥᱚᱨᱮᱥᱟᱱ ᱯᱟᱹᱨᱥᱤ ᱠᱟᱱᱟ ᱯᱟᱹᱨᱥᱤ ᱡᱟᱦᱟᱸᱭ ᱥᱟᱞᱟᱜ ᱮᱢ ᱨᱚᱲᱟ ᱢᱤᱫᱴᱮᱱ ᱢᱤᱫᱴᱮᱱ ᱥᱤᱵᱤᱞ ᱥᱚᱲᱚᱢ ᱤᱭᱟᱹᱢ ᱡᱚᱛᱚ ᱜᱮ ᱢᱤᱫᱴᱟᱝ ᱨᱚᱱᱚᱲ ᱫᱤᱠ ᱫᱤᱭᱮ ᱫᱤᱭᱮ ᱛᱮᱜᱮ ᱵᱚᱱ ᱨᱚᱲ ᱮᱫᱟ ᱥᱟᱱᱛᱟᱲᱤ ᱯᱟᱹᱨᱥᱤ ᱫᱚ ᱮᱢᱚᱱ ᱢᱤᱫᱴᱟᱝ ᱯᱟᱹᱨᱥᱤ ᱠᱟᱱᱟ ᱡᱟᱦᱟᱸ ᱫᱚ ᱪᱮᱫ ᱤᱧ ᱞᱟᱹᱭᱟ ᱡᱟᱦᱟᱸᱢ ᱨᱚᱲᱟ ᱚᱱᱟᱜᱮ ᱵᱩᱴᱟᱹ ᱵᱩᱴᱟᱹ ᱞᱟᱹᱭᱟᱜᱚᱜᱼᱟ ᱡᱮᱢᱚᱱ ᱫᱟᱜ ᱢᱟᱜ ᱮᱴᱟᱜ ᱯᱟᱹᱨᱥᱤ ᱠᱚ ᱥᱟᱞᱟᱜ ᱮᱠᱫᱚᱢ ᱜᱮ ᱵᱟᱝ ᱢᱮᱥᱟᱜᱼᱟ ᱥᱮ ᱪᱮᱫ ᱚᱱᱠᱟ ᱫᱚ ᱵᱟᱝ ᱟᱨ ᱡᱟᱦᱟᱸᱢ ᱞᱟᱹᱭᱟ ᱚᱱᱟᱜᱮ ᱞᱟᱹᱭᱟᱹᱜᱚᱜᱼᱟ ᱟᱨ ᱚᱱᱠᱟᱜᱮ ᱡᱟᱦᱟᱸ ᱞᱮᱠᱟᱢ ᱞᱟᱹᱭᱟ ᱚᱱᱠᱟᱜᱮ ᱚᱞᱚᱜᱚᱜᱼᱟ ᱥᱟᱱᱛᱟᱲᱤ ᱯᱟᱹᱨᱥᱤ ᱛᱮ ᱱᱮᱛᱟᱨ ᱫᱚ ᱧᱮᱞᱚᱜ ᱠᱟᱱᱟ ᱥᱚᱝᱵᱤᱫᱷᱟᱱ ᱨᱮ ᱱᱚᱜᱼᱚᱭ ᱥᱮᱞᱮᱫ ᱠᱮᱫ ᱛᱟᱵᱚᱱᱟᱠᱚ ᱱᱚᱣᱟ ᱥᱟᱱᱛᱟᱲᱤ ᱯᱟᱹᱨᱥᱤ ᱟᱨ ᱜᱳᱴᱟ ᱩᱱᱤᱵᱷᱟᱨᱥᱤᱴᱤ ᱠᱚᱞᱮᱡᱽ ᱤᱥᱠᱩᱞ ᱜᱳᱴᱟᱜᱮ ᱱᱚᱣᱟᱛᱮ ᱚᱞᱚᱜ ᱯᱟᱲᱦᱟᱣ ᱮᱦᱚᱵ ᱠᱟᱱᱟ ᱥᱮ ᱦᱩᱭ ᱦᱩᱭ ᱤᱫᱤᱜ ᱠᱟᱱ ᱜᱮᱭᱟ ᱧᱮᱞᱚᱜ ᱠᱟᱱᱟ ᱟᱹᱰᱤᱜᱮ ᱩᱱᱱᱚᱛᱤ ᱰᱟᱦᱟᱨᱮ ᱥᱟᱵ ᱨᱟᱠᱟᱵ ᱠᱟᱫᱟ ᱱᱚᱣᱟ ᱥᱟᱱᱛᱟᱲᱤ ᱯᱟᱹᱨᱥᱤ ᱟᱨ ᱱᱚᱣᱟ ᱩᱱᱱᱚᱛᱤ ᱰᱟᱦᱟᱨ ᱥᱮᱫ ᱜᱮ ᱪᱟᱞᱟᱜ ᱢᱟ ᱱᱚᱣᱟᱜᱮ ᱱᱮᱦᱚᱨ ᱫᱚ ᱛᱟᱦᱮᱱ ᱠᱟᱱᱟ